ᱟᱞᱮ ᱢᱟ ᱵᱷᱚᱸᱡᱽ ᱫᱤᱥᱚᱢ ᱢᱚᱭᱩᱨᱵᱷᱚᱸᱡᱽ ᱟᱨ ᱢᱚᱭᱩᱨᱵᱷᱚᱸᱡᱽ ᱫᱤᱥᱚᱢ ᱨᱮ ᱢᱮᱱᱟᱜ ᱛᱟᱞᱮᱭᱟ ᱥᱤᱢᱲᱤᱯᱟᱲ ᱵᱩᱨᱩ ᱥᱤᱢᱲᱤᱯᱟᱲ ᱵᱩᱨᱩ ᱫᱚ ᱟᱹᱰᱤ ᱢᱟᱨᱟᱝ ᱵᱩᱨᱩ ᱠᱟᱱᱟ ᱚᱱᱟ ᱫᱚ ᱪᱚᱜᱽᱞᱟ ᱠᱟᱱᱟ ᱚᱸᱰᱮ ᱫᱚ ᱵᱤᱨ ᱡᱤᱵᱽᱼᱡᱤᱭᱟᱹᱞᱤ ᱠᱚ ᱡᱚᱛᱚ ᱢᱮᱱᱟᱜ ᱠᱚᱣᱟ ᱦᱟᱹᱛᱤ ᱛᱟᱹᱨᱩᱵ ᱠᱩᱞ ᱵᱟᱱᱟ ᱡᱚᱛᱚ ᱜᱮ ᱢᱮᱱᱟᱜ ᱠᱚᱣᱟ ᱚᱸᱰᱮ ᱫᱚ ᱚᱱᱠᱟᱱ ᱡᱟᱭᱜᱟ ᱠᱟᱱᱟ ᱵᱚᱸᱜᱟᱼᱵᱩᱨᱩ ᱠᱚ ᱟᱨ ᱟᱭᱢᱟ ᱞᱮᱠᱟᱱ ᱡᱚᱛᱚ ᱠᱚᱜᱮ ᱢᱮᱱᱟᱜ ᱠᱚᱣᱟ ᱟᱨ ᱚᱸᱰᱮ ᱫᱚ ᱢᱟᱨᱟᱜ ᱠᱚ ᱠᱤᱢᱵᱟ ᱱᱩᱠᱩ ᱪᱮᱴᱨᱟ ᱠᱚ ᱞᱟᱹᱜᱤᱫ ᱛᱮ ᱥᱚᱨᱠᱟᱨ ᱯᱟᱦᱴᱟ ᱠᱷᱚᱱ ᱟᱹᱰᱤ ᱜᱟᱱ ᱟᱹᱥᱩᱞᱚᱜ ᱨᱮᱭᱟᱜ ᱵᱮᱵᱚᱥᱛᱷᱟ ᱟᱠᱟᱫᱟ ᱵᱟᱦᱨᱮ ᱫᱤᱥᱚᱢ ᱠᱚᱨᱮᱱ ᱪᱮᱴᱨᱟ ᱠᱚ ᱟᱹᱜᱩ ᱠᱟᱛᱮᱫ ᱱᱚᱰᱮ ᱟᱲᱟᱜ ᱠᱟᱛᱮᱫ ᱱᱚᱰᱮ ᱟᱡᱟᱜ ᱵᱟᱜᱽ ᱪᱮᱴᱨᱟ ᱠᱚᱣᱟᱜ ᱥᱚᱝᱨᱚᱠᱠᱷᱚᱱ ᱥᱛᱷᱟᱱ ᱦᱚᱸᱭ ᱠᱚᱨᱟᱣ ᱠᱟᱜᱼᱟ ᱱᱚᱰᱮ ᱧᱮᱞ ᱞᱟᱹᱜᱤᱫ ᱛᱮ ᱵᱟᱦᱨᱮ ᱠᱷᱚᱱ ᱠᱚ ᱦᱤᱡᱩᱜᱼᱟ ᱫᱚᱢᱮᱞ ᱫᱚᱢᱮᱞ ᱯᱷᱚᱨᱮᱱᱟᱨ ᱠᱚ ᱡᱚᱛᱚ ᱠᱚᱜᱮ ᱚᱱᱟᱛᱮ ᱵᱚᱲᱦᱮᱭ ᱯᱟᱹᱱᱤ ᱡᱚᱞᱚ ᱯᱨᱚᱯᱟᱛ ᱠᱚ ᱧᱮᱞ ᱚᱱᱟ ᱫᱚ ᱥᱟᱠᱨᱟᱛ ᱠᱤ ᱡᱟᱱᱣᱟᱨᱤ ᱢᱟᱥᱚ ᱨᱮ ᱫᱟᱬᱟᱱ ᱠᱚ ᱦᱤᱡᱩᱜᱼᱟ ᱚᱸᱰᱮ ᱫᱚ ᱟᱹᱰᱤᱫᱤᱱ ᱫᱚ ᱵᱟᱠᱚ ᱟᱲᱟᱜᱟ ᱚᱸᱰᱮ ᱢᱮᱱᱟᱜ ᱠᱚᱣᱟ ᱯᱷᱚᱨᱮᱥᱴᱚᱨ ᱠᱚ ᱚᱸᱰᱮ ᱜᱮᱹᱴ ᱨᱮ ᱴᱤᱠᱤᱴ ᱠᱟᱴᱟᱣ ᱠᱟᱛᱮᱫ ᱮᱱᱟᱝᱮᱢ ᱧᱮᱞ ᱫᱟᱲᱮᱭᱟᱜᱼᱟ ᱚᱱᱟ ᱠᱚ ᱞᱟᱹᱜᱤᱫ ᱛᱮ ᱵᱷᱚᱸᱡᱽ ᱫᱤᱥᱚᱢ ᱫᱚ ᱚᱱᱟᱛᱮ ᱢᱚᱭᱩᱨᱵᱷᱚᱸᱡᱽ ᱠᱚ ᱢᱮᱛᱟᱜᱼᱟ ᱪᱤᱠᱟᱹᱛᱮ ᱥᱤᱢᱟᱹᱲᱯᱟᱲ ᱵᱩᱨᱩ ᱨᱮᱫᱚ ᱢᱟᱨᱟᱜ ᱠᱚ ᱡᱤᱵᱽᱼᱡᱤᱭᱟᱹᱞᱤ ᱠᱚ ᱟᱹᱰᱤ ᱪᱮᱦᱨᱟ ᱪᱮᱦᱨᱟᱱ ᱧᱮᱧᱮᱞ ᱡᱟᱭᱜᱟ ᱠᱚ ᱢᱮᱱᱟᱜᱼᱟ ᱥᱟᱹᱞ ᱥᱟᱨᱟᱢ ᱥᱩᱠᱨᱤ ᱥᱤᱞᱤᱯ ᱡᱚᱛᱚ ᱠᱚ ᱢᱮᱱᱟᱜ ᱠᱚᱣᱟ ᱚᱱᱟᱛᱮ ᱢᱚᱭᱩᱨᱵᱷᱚᱸᱡᱽ ᱫᱚᱠᱚ ᱧᱩᱛᱩᱢ ᱠᱟᱜ ᱛᱟᱞᱮᱭᱟ ᱢᱟᱨᱟᱜ ᱤᱫᱤ ᱠᱟᱛᱮᱫ ᱜᱮ ᱢᱚᱭᱩᱨᱵᱷᱚᱸᱡᱽ ᱫᱚ ᱦᱩᱭ ᱠᱟᱱᱟ ᱥᱤᱢᱟᱹᱲᱯᱟᱲ ᱵᱩᱨᱩ ᱨᱮᱫᱚ ᱱᱟᱱᱟ ᱦᱩᱱᱟᱹᱨ ᱢᱟᱨᱟᱜ ᱪᱮᱬᱮ ᱢᱮᱱᱟᱜ ᱠᱚ ᱤᱫᱤ ᱠᱟᱛᱮᱫ ᱚᱱᱟᱛᱮ ᱟᱞᱮ ᱫᱤᱥᱚᱢ ᱫᱚ ᱢᱚᱭᱩᱨᱵᱷᱚᱸᱡᱽ ᱦᱩᱭ ᱠᱟᱱᱟ ᱢᱚᱭᱩᱨᱵᱷᱚᱸᱡᱽ ᱨᱮᱫᱚ ᱟᱹᱰᱤ ᱪᱮᱦᱨᱟ ᱪᱮᱦᱨᱟ ᱢᱟᱨᱟᱜ ᱠᱚ ᱢᱮᱱᱟᱜ ᱠᱚᱣᱟ ᱚᱱᱟ ᱤᱫᱤ ᱠᱟᱛᱮᱫ ᱜᱮ ᱟᱞᱮ ᱱᱚᱣᱟ ᱩᱲᱤᱥᱥᱟ ᱨᱮᱭᱟᱜ ᱢᱚᱭᱩᱨᱵᱷᱚᱸᱡᱽ ᱡᱮᱞᱟᱨᱮ ᱥᱤᱢᱲᱤᱯᱟᱲ ᱵᱩᱨᱩ ᱨᱮᱫᱚ ᱱᱚᱣᱟ ᱤᱫᱤ ᱠᱟᱛᱮᱫ ᱟᱹᱰᱤ ᱨᱟᱹᱥᱠᱟᱹ ᱟᱹᱰᱤ ᱱᱟᱯᱟᱭ ᱵᱩᱡᱷᱟᱹᱜᱼᱟ